ᱦᱮᱸ ᱦᱮᱞᱳ ᱟᱢᱫᱚ ᱚᱠᱚᱭ ᱦᱮᱸ ᱦᱮᱸ ᱰᱟᱠᱛᱟᱨ ᱵᱟᱹᱵᱩ ᱠᱟᱱ ᱜᱤᱭᱟᱹᱧ ᱦᱮᱸ ᱟᱫᱚ ᱪᱮᱫ ᱪᱮᱫ ᱥᱚᱢᱚᱥᱥᱟ ᱛᱟᱢ

ᱟᱫᱚ ᱤᱧᱫᱚ ᱦᱚᱲ ᱰᱟᱠᱛᱟᱨ ᱠᱟᱱ ᱜᱮᱭᱟᱛᱚ ᱟᱨ ᱤᱧ ᱛᱟᱦᱮᱱ ᱛᱩᱞᱩᱡ ᱫᱚ ᱵᱚᱛᱚᱨ ᱫᱚ ᱪᱮᱫ ᱦᱚᱸ ᱵᱟᱝ ᱦᱩᱭᱩᱜᱼᱟ ᱤᱧᱟᱹᱜ ᱤᱧᱢᱟ ᱟᱭᱢᱟ ᱨᱩᱜᱤ ᱟᱵᱚ ᱦᱚᱲᱛᱮ ᱟᱭᱢᱟ ᱨᱩᱜᱤ ᱜᱤᱧ ᱪᱤᱠᱤᱛᱥᱟ ᱠᱮᱫ ᱠᱚᱣᱟ ᱟᱭᱢᱟ ᱰᱷᱮᱨ ᱠᱚ ᱱᱟᱯᱟᱭ ᱟᱠᱟᱱ ᱛᱟᱵᱚᱱᱟ ᱟᱨ ᱛᱮᱦᱮᱧ ᱟᱢ ᱡᱮᱦᱮᱛᱩᱢ ᱯᱷᱳᱱ ᱠᱮᱫᱟ ᱟᱢ ᱞᱟᱹᱜᱤᱫᱦᱚᱸ ᱚᱥᱩᱵᱤᱫᱷᱟ ᱫᱚ ᱵᱟᱝ ᱦᱩᱭᱩᱜᱼᱟ ᱢᱚᱡᱽᱜᱮ ᱱᱟᱯᱟᱭᱜᱮ ᱪᱤᱠᱤᱛᱥᱟ ᱢᱮᱱᱟᱜᱼᱟ ᱟᱨ ᱯᱚᱨᱤᱥᱮᱵᱟ ᱦᱚᱸ ᱟᱭᱢᱟ ᱰᱷᱮᱨ ᱧᱟᱢᱚᱜ ᱠᱟᱱᱟ ᱱᱚᱜᱼᱚᱭ ᱚᱯᱟᱨᱥᱮᱱ ᱴᱚᱯᱟᱨᱥᱮᱱ ᱦᱩᱭ ᱞᱮᱱᱠᱷᱟᱱ ᱥᱟᱥᱛᱷᱚ ᱥᱟᱹᱛᱷᱤ ᱠᱟᱨᱰ ᱢᱮᱱᱟᱜ ᱛᱟᱵᱚᱱᱟ ᱚᱱᱟᱹ ᱞᱟᱹᱜᱤᱫ ᱛᱮ ᱟᱵᱚᱣᱟᱜ ᱥᱟᱵᱥᱤᱴᱤ ᱧᱟᱢᱚᱜ ᱠᱟᱱᱟ ᱟᱨᱥᱮ ᱱᱚᱜᱼᱚᱭ ᱨᱟᱱᱴᱟᱱ ᱠᱤᱨᱤᱧ ᱠᱚ ᱚᱱᱟ ᱠᱚ ᱮᱠᱫᱚᱢ ᱛᱮᱜᱮ ᱵᱟᱝ ᱧᱟᱢᱚᱜ ᱠᱟᱱᱟ ᱚᱱᱟᱦᱚᱸ ᱡᱚᱛᱚ ᱦᱚᱥᱯᱤᱴᱟᱞ ᱠᱷᱚᱡ ᱜᱮ ᱯᱷᱤᱨᱤ ᱧᱟᱢᱚᱜ ᱠᱟᱱ ᱛᱟᱵᱚᱱᱟ ᱟᱨ ᱟᱹᱛᱩ ᱠᱚᱨᱮᱱ ᱠᱚᱫᱚ ᱪᱮᱫ ᱞᱮᱠᱟ ᱢᱮᱱᱟᱜ ᱵᱟᱲᱟ ᱠᱚᱣᱟ ᱩᱱᱠᱩ ᱫᱚ ᱢᱤᱱᱤᱢᱟᱢ

ᱟᱪᱪᱷᱟ ᱚᱻ ᱟᱫᱚ ᱪᱤᱠᱤᱛᱥᱟ ᱞᱟᱹᱜᱤᱫ ᱛᱮᱫᱚ ᱵᱚᱛᱚᱨ ᱫᱚ ᱵᱟᱹᱱᱩᱜᱼᱟ ᱪᱮᱫᱟᱜ ᱞᱟᱦᱟ ᱨᱮᱜᱤᱧ ᱢᱮᱱ ᱦᱚᱪᱚ ᱠᱮᱫᱟ ᱤᱧᱫᱚ ᱦᱚᱲ ᱰᱟᱠᱛᱟᱨ ᱠᱟᱹᱱᱟᱹᱧ ᱟᱵᱚ ᱦᱚᱲ ᱞᱟᱹᱜᱤᱫ ᱛᱮᱫᱚ ᱵᱷᱟᱹᱜᱤ ᱯᱚᱨᱤᱥᱮᱵᱟ ᱜᱤᱧ ᱮᱢᱟ ᱠᱚ ᱠᱟᱱᱟ ᱟᱨ ᱟᱭᱢᱟ ᱰᱨᱟᱭᱵᱷᱟᱨ ᱨᱩᱜᱤ ᱠᱚ ᱦᱮᱡ ᱵᱟᱲᱟ ᱟᱠᱟᱱ ᱛᱟᱳᱱᱟ ᱛᱮᱦᱤᱧ ᱩᱱᱠᱩ ᱨᱩᱜᱤ ᱦᱚᱸ ᱟᱹᱰᱤ ᱱᱟᱯᱟᱭ ᱢᱮᱱᱟᱜ ᱠᱚᱣᱟ ᱡᱚᱛᱚᱜᱮ ᱡᱮᱴᱟ ᱪᱤᱠᱤᱛᱥᱟ ᱵᱟᱲᱟ ᱠᱮᱫ ᱠᱚᱣᱟ ᱟᱢᱦᱚᱸ ᱮᱛᱤᱭᱮᱵ ᱦᱚᱥᱯᱤᱴᱟᱞ ᱥᱚᱨᱠᱟᱨᱤ ᱦᱚᱥᱯᱤᱴᱟᱞ ᱫᱚ ᱟᱭᱢᱟ ᱟᱭᱢᱟ ᱥᱩᱵᱤᱫᱷᱟ ᱧᱟᱢᱚᱜᱼᱟ ᱡᱟᱦᱟᱱᱟᱜ ᱢᱤᱫᱴᱟᱱ ᱨᱩᱣᱟᱹ ᱦᱟᱹᱥᱩ ᱠᱚᱨᱮᱱᱟᱜ ᱵᱟ ᱚᱯᱟᱨᱮᱥᱚᱱ ᱞᱟᱹᱴᱩ ᱠᱚ ᱡᱩᱫᱤ ᱦᱩᱭ ᱞᱮᱱᱠᱷᱟᱡ ᱚᱱᱟ ᱠᱚᱦᱚᱸ ᱥᱚᱨᱠᱟᱨ ᱡᱚᱛᱚᱭ ᱵᱚᱦᱚᱱᱮᱜ ᱛᱟᱵᱚᱱᱟ ᱟᱨ ᱱᱚᱣᱟ ᱠᱚᱫᱚ ᱚᱥᱩᱵᱤᱫᱷᱟ ᱫᱚ ᱪᱮᱫ ᱢᱮᱱᱟᱜᱼᱟ ᱵᱚᱛᱚᱨ ᱨᱮᱱᱟᱜ ᱫᱚ

ᱵᱟᱝ ᱵᱟᱝ ᱪᱮᱫᱟᱜ ᱠᱚ ᱜᱮᱫ ᱜᱚᱡ ᱠᱚᱣᱟ ᱵᱟ ᱵᱟᱠᱚ ᱜᱚᱡ ᱠᱚᱣᱟ ᱵᱟᱝ ᱜᱚᱡ ᱫᱚ ᱵᱟᱠᱚ ᱜᱚᱡᱚᱜᱼᱟ ᱡᱮᱴᱟ ᱚᱯᱟᱨᱮᱥᱚᱱ ᱦᱩᱭᱩᱜᱼᱟ ᱚᱯᱟᱨᱮᱥᱚᱱ ᱫᱚ ᱚᱯᱟᱨᱮᱥᱮᱱ ᱜᱮ ᱠᱤᱱᱛᱩ ᱚᱱᱟ ᱞᱟᱹᱜᱤᱫᱛᱮ ᱚᱯᱟᱨᱮᱥᱚᱱ ᱦᱩᱭ ᱵᱟᱲᱟ ᱠᱟᱛᱮᱫ ᱟᱨᱦᱚᱸ ᱢᱤᱱᱤᱢᱟᱢ ᱨᱟᱱ ᱴᱟᱱ ᱠᱚ ᱡᱮᱴᱟ ᱢᱮᱱᱟᱜ ᱛᱟᱵᱚᱱᱟ ᱚᱱᱟᱠᱚ ᱡᱚᱢ ᱦᱩᱭᱩᱜᱼᱟ ᱚᱱᱟᱠᱚ ᱡᱚᱢ ᱛᱮᱜᱮ ᱡᱚᱛᱚ ᱟᱨᱠᱤ ᱢᱚᱡᱚᱜ ᱛᱟᱵᱚᱱᱟ

ᱦᱮᱸ ᱛᱤᱱᱟᱹᱜ ᱟᱭᱢᱟ ᱦᱚᱲ ᱚᱱᱠᱟ ᱠᱚ ᱚᱠᱚᱭ ᱠᱚ ᱨᱩᱣᱟᱹᱜ ᱠᱟᱱ ᱛᱟᱵᱳᱱᱟ ᱚᱠᱚᱭ ᱠᱚᱫᱚ ᱚᱯᱟᱨᱮᱥᱚᱱ ᱠᱚ ᱩᱱᱠᱩ ᱠᱚ ᱟᱭᱢᱟ ᱦᱚᱲ ᱦᱚᱥᱯᱤᱴᱟᱞ ᱠᱚᱨᱮ ᱠᱚ ᱦᱮᱡ ᱠᱟᱱ ᱛᱟᱵᱚᱱᱟ ᱟᱨ ᱪᱤᱠᱤᱛᱥᱟ ᱠᱮᱜ ᱠᱚᱣᱟ ᱪᱤᱠᱤᱛᱥᱟ ᱠᱟᱛᱮᱜ ᱩᱱᱠᱩ ᱡᱚᱛᱚ ᱦᱚᱲ ᱱᱤᱛᱚᱜ ᱟᱹᱰᱤ ᱥᱟᱠᱥᱮᱥ ᱠᱚ ᱧᱟᱢ ᱠᱟᱜᱼᱟ ᱡᱮᱠᱚ ᱡᱟᱱᱟᱣ ᱵᱟᱲᱟ ᱫᱤᱧᱟᱹ ᱢᱮᱛᱟ ᱵᱟᱲᱟ ᱫᱤᱧᱟ ᱠᱚ ᱰᱟᱠᱛᱟᱨ ᱵᱟᱹᱵᱩ ᱟᱹᱰᱤ ᱤᱭᱟᱹᱜᱮ ᱱᱚᱜᱼᱭ ᱪᱤᱠᱤᱛᱥᱟ ᱜᱮ ᱱᱟᱯᱟᱭ ᱛᱮᱞᱮ ᱪᱤᱠᱤᱛᱥᱟᱭᱮᱱᱟ ᱱᱤᱛᱚᱜ ᱫᱚ ᱯᱷᱩᱞᱯᱷᱤᱞ ᱞᱮ ᱢᱚᱡᱽ ᱮᱱᱟ ᱟᱨᱚ ᱮᱱᱛᱮᱜ ᱨᱟᱱ ᱦᱚᱸ ᱠᱤᱨᱤᱧ ᱦᱚᱸ ᱯᱚᱭᱥᱟ ᱵᱟᱝ ᱞᱟᱜᱟᱣ ᱟᱞᱮ ᱠᱟᱱᱟ ᱡᱟᱦᱟᱱᱟᱜ ᱤᱭᱟᱹ ᱤᱭᱟᱹ ᱞᱟᱹᱜᱤᱫ ᱛᱮᱦᱚᱸ ᱡᱚᱛᱚᱜᱮ ᱟᱨᱠᱤ ᱡᱚᱛᱚᱜᱮ ᱦᱚᱥᱯᱤᱴᱟᱞ ᱠᱷᱚᱡᱜᱮ ᱯᱷᱤᱨᱤᱞᱮ ᱧᱟᱢᱫᱟ ᱟᱪᱪᱷᱟ ᱪᱪᱷᱟ ᱦᱮᱸ ᱟᱫᱚ ᱦᱮᱸ ᱦᱤᱡᱩᱜ ᱯᱮ ᱱᱤᱭᱟᱹ ᱠᱟᱞᱤᱭᱟᱜᱚᱸᱡᱽ ᱦᱚᱥᱯᱤᱴᱟᱞ ᱨᱮᱜᱮ ᱚᱸᱰᱮᱜᱮ ᱤᱧᱫᱚᱧ ᱚᱸᱰᱮᱜᱮ ᱤᱧᱫᱚᱧ ᱰᱟᱠᱛᱟᱨᱤᱧ ᱪᱟᱹᱠᱨᱤᱭᱮᱫ ᱛᱟᱵᱚᱱᱟ

ᱟᱪᱪᱷᱟ ᱟᱪᱪᱷᱟ ᱟᱪᱪᱷᱟ ᱡᱚᱦᱟᱨᱜᱮ ᱦᱮᱸ ᱟᱪᱪᱷᱟ ᱟᱪᱪᱷᱟ ᱦᱮᱸ ᱦᱮᱸ ᱦᱮᱸ ᱟᱪᱪᱷᱟ ᱡᱚᱦᱟᱨ ᱜᱮ